ᱤᱧ ᱠᱩᱥᱤᱭᱟᱜ ᱠᱤᱪᱷᱩ ᱵᱟᱭᱤᱠ ᱠᱚᱫᱚ ᱦᱩᱭᱩᱜ ᱠᱟᱱᱟ ᱜᱞᱟᱢᱟᱨ ᱥᱳᱯᱟᱨ ᱮᱥᱯᱞᱮᱱᱰᱟᱨ ᱦᱚᱱᱰᱟ ᱞᱤᱵᱷᱳ ᱠᱮ ᱴᱤ ᱮᱢ ᱟᱨ ᱳᱣᱟᱱ ᱯᱷᱟᱭᱤᱵᱽ ᱮᱢ ᱴᱤ ᱴᱤ ᱵᱷᱤ ᱮᱥ ᱮᱢᱟᱱ ᱠᱚ ᱟᱨ ᱤᱧ ᱡᱟᱦᱟᱸ ᱵᱟᱭᱤᱠ ᱨᱮᱱ ᱢᱟᱹᱞᱤᱠ ᱠᱟᱹᱱᱟᱹᱧ ᱚᱱᱟ ᱫᱚ ᱦᱚᱭᱩᱜ ᱠᱟᱱᱟ ᱜᱞᱟᱢᱟᱨ ᱟᱨ ᱤᱧᱟᱹᱜ ᱥᱚᱯᱱᱚ ᱨᱮᱭᱟᱜ ᱵᱟᱭᱤᱠ ᱫᱚ ᱦᱩᱭᱩᱜ ᱠᱟᱱᱟ ᱟᱨ ᱳᱣᱟᱱ ᱯᱷᱟᱭᱤᱵᱽ ᱟᱨ ᱡᱚᱛᱚᱠᱷᱚᱱ ᱵᱟᱭᱤᱠ ᱪᱟᱞᱟᱣ ᱨᱮ ᱟᱨᱟᱢ ᱫᱚ ᱢᱮᱱᱟᱜᱼᱟ ᱜᱞᱟᱢᱟᱨ ᱨᱮᱜᱮ